ᱟᱢ ᱴᱨᱮᱱᱤᱝ ᱚᱠᱛᱚ ᱡᱟᱦᱟᱸ ᱡᱟᱭᱜᱟᱨᱮ ᱡᱚᱵᱽᱨᱟ ᱵᱚᱫᱚᱞ ᱠᱚ ᱥᱮ ᱠᱟᱜᱚᱡᱽ ᱠᱚ ᱚᱱᱟᱠᱚ ᱡᱟᱭᱜᱟ ᱫᱚ ᱥᱟᱯᱷ ᱥᱩᱛᱨᱟᱹ ᱧᱮᱞᱧᱟᱢ ᱠᱮᱜᱼᱟᱹᱧ ᱟᱨ ᱥᱟᱯᱷᱟ ᱫᱚᱨᱠᱟᱨ ᱠᱟᱱᱟ ᱪᱮᱫᱟᱜ ᱥᱮ ᱚᱱᱟᱫᱚ ᱴᱨᱮᱱᱤᱝ ᱥᱮᱱᱴᱟᱨ ᱠᱟᱱᱟ ᱚᱱᱟᱛᱤᱧ ᱞᱟᱹᱭᱟ ᱡᱮ ᱵᱟᱝᱼᱟ ᱡᱟᱦᱟᱸ ᱡᱟᱭᱜᱟᱨᱮ ᱴᱨᱮᱱᱤᱝ ᱥᱮᱱᱴᱟᱨ ᱫᱚᱦᱚᱣᱟᱠᱟᱱᱟ ᱡᱟᱦᱟᱱᱟᱜ ᱴᱨᱮᱱᱤᱝ ᱜᱮ ᱚᱱᱟ ᱡᱟᱭᱜᱟ ᱫᱚ ᱥᱟᱯᱷᱼᱥᱩᱛᱨᱟᱹ ᱫᱚᱦᱚ ᱫᱚᱨᱠᱟᱨ ᱠᱟᱱᱟ ᱪᱮᱫᱟᱜ ᱥᱮ ᱴᱨᱮᱱᱤᱝ ᱥᱮᱱᱴᱟᱨ ᱠᱟᱱᱟ ᱛᱚ ᱚᱱᱠᱟ ᱞᱮᱠᱟᱱ ᱡᱟᱭᱜᱟ ᱫᱚ ᱥᱟᱯᱷᱼᱥᱩᱛᱨᱟᱹ ᱟᱥᱮᱯᱟᱥᱮ ᱨᱮᱫᱚ ᱫᱚᱦᱚ ᱫᱚᱨᱠᱟᱨ ᱠᱟᱱᱟ ᱛᱚ ᱱᱚᱣᱟ ᱠᱚ ᱞᱟᱹᱭ ᱞᱟᱹᱜᱤᱫ ᱛᱮᱜᱮ ᱟᱯᱮᱴᱷᱮᱱ ᱡᱷᱚᱛᱚ ᱦᱚᱲ ᱞᱟᱹᱭ ᱥᱟᱰᱮ ᱛᱚ ᱱᱚᱝᱠᱟᱱ ᱱᱚᱝᱠᱟᱱ ᱡᱟᱭᱜᱟ ᱫᱚ ᱱᱟᱯᱟᱭ ᱛᱮᱜᱮ ᱵᱮᱥ ᱥᱟᱯᱷᱼᱥᱩᱛᱨᱟᱹᱜᱮ ᱫᱚᱦᱚ ᱫᱚᱨᱠᱟᱨ ᱠᱟᱱᱟ ᱪᱮᱫᱟᱜ ᱥᱮ ᱱᱚᱣᱟ ᱫᱚ ᱴᱨᱮᱱᱤᱝ ᱥᱮᱱᱴᱟᱨ ᱠᱟᱱᱟ ᱚᱱᱟᱛᱮᱜᱤᱧ ᱞᱟᱹᱭᱟ ᱱᱚᱣᱟ ᱠᱚ ᱟᱹᱰᱤ ᱡᱟᱹᱥᱛᱤᱜᱮ ᱥᱟᱯᱷᱼᱥᱩᱛᱨᱟᱹ ᱫᱚᱦᱚ ᱞᱮᱠᱷᱟᱱ ᱫᱚ ᱱᱟᱯᱟᱭᱟ ᱢᱮᱱᱠᱷᱟᱱ ᱟᱹᱰᱤ ᱟᱹᱰᱤ ᱟᱭᱢᱟ ᱡᱟᱭᱜᱟᱨᱮ ᱧᱮᱞᱟᱠᱟᱱᱟ ᱡᱮ ᱴᱨᱮᱱᱤᱝ ᱥᱮᱱᱴᱟᱨ ᱨᱮᱫᱚ ᱥᱟᱯᱷᱼᱥᱩᱛᱨᱟᱹ ᱫᱚ ᱵᱟᱠᱚ ᱫᱚᱦᱚᱭᱟ ᱦᱟᱱᱟ ᱱᱚᱣᱟ ᱡᱚᱵᱽᱨᱟᱼᱡᱚᱠᱲᱤ ᱦᱚᱸ ᱛᱟᱦᱮᱸᱱ ᱜᱮᱭᱟ ᱛᱚ ᱴᱨᱮᱱᱤᱝ ᱥᱮᱱᱴᱟᱨ ᱮᱨᱤᱭᱟ ᱡᱟᱭᱜᱟ ᱨᱮᱫᱚ ᱥᱟᱯᱷᱼᱯᱛᱨᱟᱹ ᱫᱚ ᱟᱹᱰᱤᱜᱮ ᱱᱟᱯᱟᱭ ᱛᱮᱜᱮ ᱫᱚᱦᱚ ᱫᱚᱨᱠᱟᱨ ᱠᱟᱱᱟ ᱛᱚᱵᱮᱭᱮᱱᱟᱝ ᱴᱨᱮᱱᱤᱝ ᱨᱮᱱᱟᱜ ᱦᱚᱸ ᱢᱤᱫᱴᱟᱝ ᱪᱮᱦᱨᱟ ᱦᱚᱸ ᱵᱩᱡᱷᱟᱹᱜᱼᱟ ᱟᱨ ᱡᱟᱦᱟᱸᱭ ᱜᱮ ᱴᱨᱮᱱᱟᱨ ᱠᱚᱠᱚ ᱦᱤᱡᱩᱜᱼᱟ ᱩᱱᱠᱩ ᱦᱚᱸᱠᱚ ᱧᱮᱞᱟ ᱡᱮ ᱵᱟᱝᱼᱟ ᱱᱚᱣᱟ ᱠᱚ ᱡᱟᱭᱜᱟ ᱡᱟᱭᱜᱟ ᱨᱮᱫᱚ ᱟᱹᱰᱤ ᱥᱟᱯᱷᱼᱥᱩᱛᱨᱟᱹ ᱜᱮᱭᱟ ᱱᱚᱸᱰᱮᱱ ᱠᱚ ᱦᱚᱲ ᱦᱚᱸ ᱟᱹᱰᱤ ᱩᱭᱦᱟᱹᱨ ᱥᱚᱠᱛᱤ ᱵᱩᱡᱽᱼᱥᱩᱡᱽ ᱦᱚᱸ ᱟᱹᱰᱤ ᱱᱟᱯᱟᱭ ᱜᱮᱛᱟᱠᱚᱣᱟ ᱛᱚᱵᱮ ᱱᱮᱜᱼᱮ ᱱᱤᱝᱠᱟᱹᱱ ᱠᱟᱛᱷᱟ ᱠᱟᱱᱟ ᱱᱚᱣᱟ ᱠᱚᱫᱚ ᱛᱚᱵᱮ ᱠᱷᱟᱱ ᱱᱚᱸᱰᱮᱜᱮ ᱢᱮᱱ ᱠᱟᱛᱮᱫ ᱤᱧ ᱢᱩᱪᱟᱹᱫᱮᱜᱼᱟ ᱡᱚᱦᱟᱨ